ᱠᱚᱱᱤᱠᱟ ᱫᱤ ᱟᱢᱛᱚ ᱫᱟᱲᱟᱱᱮᱢ ᱠᱩᱥᱤᱭᱟᱜᱼᱟ ᱛᱚ ᱚᱠᱟᱠᱚ ᱡᱟᱭᱜᱟ ᱫᱷᱤᱨ ᱧᱮᱧᱮᱞᱮᱢ ᱠᱩᱥᱤᱭᱟᱜᱼᱟ ᱤᱧᱫᱚ ᱜᱟᱰᱟ ᱟᱲᱤ ᱠᱚᱨᱮᱜᱮ ᱫᱷᱮᱨ ᱫᱟᱲᱟᱱᱤᱧ ᱠᱩᱥᱤᱭᱟᱜᱼᱟ ᱚᱱᱟᱠᱚᱨᱮᱫᱚ ᱚᱱᱮ ᱞᱟᱹᱣᱠᱟᱹᱠᱚ ᱛᱟᱦᱮᱱᱟ ᱚᱱᱟ ᱞᱟᱹᱣᱠᱟᱹᱨᱮ ᱫᱮᱡᱚᱜ ᱞᱟᱹᱣᱠᱟᱹᱛᱮ ᱟᱹᱪᱩᱨᱚᱜ ᱟᱹᱰᱤ ᱨᱟᱹᱥᱠᱟᱹᱧ ᱵᱩᱡᱷᱟᱹᱣ ᱜᱮᱭᱟ